ᱤᱧᱟᱹᱜ ᱴᱚᱴᱷᱟ ᱨᱮᱫᱚ ᱱᱚᱝᱠᱟ ᱟᱹᱰᱤ ᱟᱭᱢᱟ ᱡᱟᱭᱜᱟ ᱢᱮᱱᱟᱜᱼᱟ ᱡᱟᱦᱟᱸ ᱨᱮᱫᱚ ᱥᱟᱸᱜᱷᱟᱨᱤᱭᱟᱹ ᱠᱚ ᱦᱮᱡ ᱠᱟᱛᱮ ᱨᱟᱹᱥᱠᱟᱹᱭᱟ ᱠᱚ ᱡᱮᱢᱚᱱ ᱚᱱᱠᱟᱱ ᱡᱟᱭᱜᱟ ᱫᱚ ᱦᱩᱭᱩᱜ ᱠᱟᱱᱟ ᱢᱤᱫ ᱯᱟᱴᱟᱵᱤᱫᱷᱟᱹ ᱯᱟᱴᱟᱵᱤᱫᱷᱟᱹ ᱨᱮᱫᱚ ᱯᱟᱴᱟᱵᱤᱫᱟᱹ ᱫᱚ ᱵᱟᱨᱥᱤᱧ ᱦᱩᱭᱩᱜᱼᱟ ᱯᱳᱭᱞᱳ ᱫᱤᱱ ᱫᱚ ᱵᱚᱸᱜᱟᱭᱟᱠᱚ ᱮᱱᱦᱤᱞᱳᱜ ᱫᱚ ᱦᱚᱲ ᱯᱩᱡᱟᱹ ᱮᱢ ᱠᱚ ᱪᱟᱞᱟᱜᱼᱟ ᱚᱸᱰᱮ ᱛᱟᱨᱯᱚᱨᱮᱨ ᱫᱤᱱ ᱫᱚ ᱚᱸᱰᱮ ᱟᱹᱰᱤᱜᱟᱱ ᱫᱚᱠᱟᱱ ᱮᱱᱮᱡ ᱥᱮᱨᱮᱧ ᱮᱱᱮᱡᱼᱥᱮᱨᱮᱧ ᱯᱚᱨᱚᱵᱽ ᱮᱱᱮᱡ ᱞᱟᱸᱜᱽᱲᱮ ᱮᱱᱮᱡ ᱥᱮ ᱵᱷᱩᱣᱟᱹᱝ ᱮᱱᱮᱡ ᱱᱚᱝᱠᱟ ᱟᱹᱰᱤ ᱟᱭᱢᱟ ᱮᱱᱮᱡ ᱥᱮᱨᱮᱧ ᱦᱩᱭᱩᱜᱼᱟ ᱮᱱᱮᱡᱼᱥᱮᱨᱮᱧ ᱦᱩᱭᱩᱜᱼᱟ ᱟᱨ ᱚᱸᱰᱮ ᱥᱟᱺᱜᱤᱧ ᱥᱟᱺᱜᱤᱧ ᱨᱮᱱ ᱥᱟᱸᱜᱷᱟᱨᱤᱭᱟᱹ ᱠᱚ ᱦᱮᱡ ᱠᱟᱛᱮ ᱨᱟᱹᱥᱠᱟᱹᱭ ᱜᱮᱭᱟ ᱠᱚ ᱟᱨ ᱢᱤᱫ ᱡᱟᱭᱜᱟ ᱫᱚ ᱦᱩᱭᱩᱜ ᱠᱟᱱᱟ ᱰᱤᱭᱟᱨ ᱯᱟᱨᱠ ᱰᱤᱭᱟᱨ ᱯᱟᱨᱠ ᱨᱮᱫᱚ ᱚᱸᱰᱮ ᱦᱚᱸ ᱦᱚᱲ ᱫᱟᱬᱟᱱ ᱠᱚ ᱪᱟᱞᱟᱜᱼᱟ ᱥᱮ ᱟᱹᱰᱤ ᱨᱚᱠᱚᱢ ᱡᱤᱵᱽᱼᱡᱤᱭᱟᱹᱞᱤ ᱢᱮᱱᱟᱜ ᱠᱚᱣᱟ ᱩᱱᱠᱩ ᱧᱮᱞ ᱠᱚ ᱪᱟᱞᱟᱜᱼᱟ ᱟᱨ ᱢᱤᱫ ᱫᱚ ᱦᱩᱭᱩᱜ ᱠᱟᱱᱟ ᱜᱟᱰᱨᱟᱥᱤᱱᱤ ᱵᱩᱨᱩ ᱚᱸᱰᱮ ᱦᱚᱸ ᱥᱩᱨ ᱥᱩᱯᱩᱨ ᱨᱮᱱ ᱦᱚᱲ ᱦᱮᱡ ᱠᱟᱛᱮ ᱨᱟᱹᱥᱠᱟᱹᱭᱟ ᱠᱚ ᱮᱱᱮᱡᱼᱥᱮᱨᱮᱧ ᱟᱠᱚ ᱟᱹᱰᱤ ᱚᱱᱠᱟ ᱟᱭᱢᱟ ᱫᱚᱠᱟᱱ ᱠᱚᱠᱚ ᱟᱹᱜᱩᱭᱟ